ᱦᱮᱸ ᱤᱧ ᱟᱞᱮ ᱥᱩᱨᱥᱩᱯᱩᱨ ᱠᱚᱨᱮ ᱦᱮᱸ ᱛᱤᱥ ᱠᱚᱨᱮ ᱟᱹᱰᱤ ᱞᱚᱜᱚᱱ ᱞᱚᱜᱚᱱᱜᱮᱧ ᱪᱮᱫᱟᱜ ᱥᱮ ᱡᱚᱠᱷᱚᱱᱜᱮ ᱢᱮᱨᱚᱢ ᱰᱟᱝᱨᱟ ᱜᱩᱯᱤ ᱫᱟᱹᱲᱟᱠᱚ ᱮᱱᱠᱷᱟᱱ ᱚᱱᱟ ᱞᱚᱜᱚᱱ ᱞᱚᱜᱚᱱ ᱛᱟᱲᱟᱢ ᱦᱩᱭᱩᱜᱼᱟ ᱟᱨ ᱡᱟᱦᱟᱸᱨᱮ ᱡᱩᱫᱤ ᱞᱚᱜᱚᱱᱜᱮ ᱠᱷᱚᱵᱚᱨᱠᱚ ᱮᱢᱠᱟᱜᱼᱟ ᱮᱱᱠᱷᱟᱱ ᱞᱚᱜᱚᱱᱜᱮ ᱚᱱᱟ ᱠᱚᱨᱮ ᱥᱮᱱᱚᱜ ᱦᱩᱭᱩᱜᱼᱟ ᱚᱱᱟ ᱠᱷᱟᱹᱛᱤᱨ ᱤᱧᱫᱚ ᱞᱚᱜᱚᱱ ᱞᱚᱜᱚᱱᱤᱧ ᱫᱟᱲᱟᱭ